ᱥᱮᱛᱟᱜ ᱵᱮᱲᱟ ᱞᱟᱹᱜᱤᱫ ᱡᱚᱢᱫᱚ ᱤᱥᱤᱱ ᱦᱩᱭᱩᱜᱼᱟ ᱫᱟᱜᱢᱟᱺᱰᱤ ᱜᱮ ᱫᱟᱜᱢᱟᱺᱰᱤ ᱥᱟᱝᱛᱮ ᱩᱛᱩᱫᱚ ᱛᱟᱦᱮᱱᱟ ᱟᱲᱟᱜ ᱩᱛᱩᱜᱮ ᱥᱤᱵᱤᱞ ᱵᱩᱡᱷᱟᱹᱜᱼᱟ ᱵᱟᱥᱠᱮ ᱫᱟᱠᱟᱨᱮᱢᱟ ᱟᱲᱟᱜ ᱩᱛᱩ ᱥᱟᱝᱛᱮ ᱡᱚᱡᱚ ᱠᱚᱸᱦᱰᱟ ᱟᱲᱟᱜ ᱮᱢᱟᱱ ᱛᱮᱢᱟᱱᱟᱜ ᱩᱛᱩ ᱠᱚᱜᱮᱛᱟᱵᱚ ᱛᱟᱦᱮᱱᱟ ᱟᱨ ᱟᱹᱭᱩᱵ ᱥᱚᱢᱚᱭ ᱞᱟᱹᱜᱤᱫ ᱫᱚ ᱦᱟᱸᱜ ᱟᱹᱬᱤᱡᱫᱟᱠᱟᱜᱮ ᱨᱟᱵᱟᱝᱫᱤᱱ ᱞᱟᱹᱜᱤᱫ ᱫᱚ ᱚᱱᱟ ᱟᱹᱭᱩᱵ ᱞᱟᱹᱜᱤᱫ ᱫᱟᱠᱟᱼᱩᱛᱩᱫᱚ ᱦᱟᱸᱜ ᱟᱹᱬᱤᱡ ᱫᱟᱠᱟᱭ ᱠᱷᱟᱱᱮᱢ ᱫᱟᱹᱞᱠᱚ ᱟᱹᱞᱩᱠᱚᱜᱮᱢ ᱨᱟᱥᱮᱧᱚᱜ ᱠᱟᱜᱼᱟ ᱟᱨ ᱵᱤᱞᱟᱹᱛᱤᱠᱚ ᱛᱟᱦᱮᱱ ᱠᱷᱟᱱᱢᱟᱢ ᱪᱟᱹᱴᱱᱤ ᱵᱟᱲᱟᱧᱚᱜᱼᱟ ᱵᱟᱠᱷᱟᱱ ᱦᱟᱸᱜ ᱚᱱᱟ ᱨᱟᱥᱮ ᱩᱛᱩ ᱥᱟᱞᱟᱜ ᱜᱮᱢ ᱡᱚᱢᱟ